ᱟᱢᱟᱜ ᱢᱤᱫᱴᱟᱱ ᱠᱩᱥᱤ ᱯᱩᱛᱷᱤ ᱥᱤᱨᱤᱡ ᱢᱮᱱᱟᱜᱼᱟ ᱱᱚᱣᱟ ᱤᱫᱤ ᱠᱟᱛᱮᱫ ᱢᱮᱱᱞᱮᱠᱷᱟᱱ ᱡᱮ ᱦᱳᱭ ᱱᱚᱣᱟ ᱯᱩᱛᱷᱤ ᱫᱚ ᱤᱧ ᱠᱩᱥᱤᱭᱟᱜᱼᱟ ᱚᱱᱟ ᱫᱚ ᱚᱡᱚᱭ ᱜᱟᱰᱟ ᱰᱷᱤᱯᱨᱮ ᱢᱟᱹᱱ ᱱᱟᱛᱷᱟᱱᱤᱭᱮᱞ ᱢᱩᱨᱢᱩ ᱜᱚᱢᱠᱮᱭᱟᱜ ᱜᱟᱢᱟᱢ ᱯᱩᱛᱷᱤ ᱠᱟᱱᱟ ᱪᱮᱫᱟᱜ ᱥᱮ ᱱᱚᱣᱟ ᱯᱩᱛᱷᱤ ᱫᱚ ᱟᱹᱰᱤ ᱥᱤᱠᱷᱱᱟᱹᱛ ᱟᱱᱟᱜ ᱥᱮ ᱫᱟᱢᱟᱱ ᱫᱟᱢᱟᱱ ᱠᱟᱛᱷᱟ ᱠᱚᱜᱮ ᱚᱞ ᱢᱮᱱᱟᱜᱼᱟ ᱡᱟᱦᱟᱸ ᱫᱚ ᱱᱚᱣᱟ ᱠᱟᱛᱷᱟ ᱠᱚ ᱥᱟᱶᱛᱟ ᱨᱮ ᱟᱹᱰᱤ ᱞᱟᱹᱠᱛᱤᱭᱟᱱᱟᱜ ᱥᱮ ᱜᱚᱲᱚ ᱟᱱᱟᱜ ᱨᱮ ᱞᱟᱜᱟᱜᱼᱟ ᱚᱱᱠᱟ ᱞᱮᱠᱟ ᱥᱟᱶᱛᱟ ᱨᱮ ᱢᱤᱫᱴᱟᱱ ᱥᱤᱠᱷᱱᱟᱹᱛ ᱦᱚᱸᱭ ᱪᱟᱞ ᱟᱠᱟᱫᱟ ᱱᱚᱣᱟ ᱯᱩᱛᱷᱤᱨᱮ ᱥᱮ ᱱᱚᱣᱟ ᱜᱟᱢᱟᱢ ᱨᱮ ᱯᱮ ᱠᱩᱱᱭᱟᱹ ᱫᱩᱞᱟᱹᱲ ᱤᱫᱤ ᱠᱟᱛᱮᱫ ᱢᱮᱱᱟᱜ ᱨᱮᱦᱚᱸ ᱱᱚᱣᱟ ᱢᱟᱫᱽᱫᱷᱚᱢ ᱛᱮ ᱥᱟᱶᱛᱟ ᱨᱮ ᱢᱤᱫ ᱱᱟᱯᱟᱭ ᱵᱟᱨᱛᱟ ᱮᱢ ᱢᱮᱱᱟᱜᱼᱟ ᱡᱮᱞᱮᱠᱟ ᱥᱚᱛ ᱟᱨ ᱥᱟᱦᱚᱥᱤ ᱨᱮᱭᱟᱜ ᱠᱟᱛᱷᱟ ᱱᱚᱸᱰᱮ ᱩᱫᱩᱜᱚᱜ ᱠᱟᱱᱟ ᱚᱱᱠᱟ ᱞᱮᱠᱟᱜᱮ ᱟᱹᱥᱩᱞᱚᱜ ᱞᱟᱹᱜᱤᱫ ᱢᱤᱫᱴᱟᱱ ᱠᱟᱹᱢᱤ ᱠᱟᱹᱥᱱᱤ ᱪᱟᱹᱠᱤ ᱵᱟᱹᱠᱨᱤ ᱨᱮᱭᱟᱜ ᱠᱟᱛᱷᱟ ᱦᱚᱸ ᱢᱮᱱᱟᱜᱼᱟ ᱟᱢ ᱱᱚᱣᱟ ᱯᱩᱛᱷᱤ ᱛᱱᱟᱹᱜ ᱫᱷᱟᱶ ᱮᱢ ᱯᱟᱲᱦᱟᱣ ᱟᱠᱟᱱᱟ ᱱᱚᱣᱟ ᱠᱩᱠᱞᱤ ᱨᱮᱭᱟᱜ ᱛᱮᱞᱟ ᱫᱚ ᱱᱚᱣᱟ ᱯᱩᱛᱷᱤ ᱫᱚ ᱛᱤᱱ ᱫᱷᱟᱣ ᱤᱧ ᱯᱟᱲᱦᱟᱣ ᱟᱠᱟᱱᱟ ᱚᱱᱟ ᱴᱷᱤᱠᱟᱹ ᱵᱩᱴᱟᱹ ᱥᱟᱺᱦᱤᱡ ᱢᱮᱱᱫᱚ ᱟᱸᱡᱷᱟᱴ ᱜᱮᱭᱟ ᱮᱱᱨᱮᱦᱚᱸ ᱡᱩᱫᱤ ᱢᱮᱱᱚᱜᱚᱜᱼᱟ ᱛᱟᱦᱞᱮ ᱠᱚᱢ ᱠᱚᱨᱮ ᱵᱟᱨᱚ ᱛᱷᱮᱠᱮ ᱪᱳᱫᱫᱳ ᱵᱟᱨ ᱜᱟᱱ ᱫᱚ ᱦᱚᱭᱛᱳ ᱦᱩᱭ ᱠᱚᱜ ᱜᱮᱭᱟ ᱱᱚᱝᱠᱟᱱ ᱯᱩᱛᱷᱤ ᱥᱮ ᱱᱚᱝᱠᱟᱱ ᱫᱟᱢᱟᱱᱟᱜ ᱜᱟᱢᱟᱢ ᱠᱚ ᱥᱟᱶᱛᱟ ᱨᱮᱱ ᱦᱚᱲ ᱪᱮᱫ ᱞᱮᱠᱟ ᱯᱟᱲᱦᱟᱜ ᱞᱟᱹᱜᱤᱫ ᱤᱧ ᱱᱮᱦᱚᱨ ᱟᱠᱚᱣᱟ ᱚᱱᱠᱟᱜᱮ ᱯᱟᱹᱴᱷᱩᱣᱟᱹ ᱠᱚᱦᱚᱸ ᱱᱚᱣᱟ ᱯᱩᱛᱷᱤ ᱠᱚ ᱯᱟᱲᱦᱟᱣ ᱢᱟ ᱱᱚᱣᱟ ᱜᱮ ᱤᱧᱟᱹᱜ ᱥᱟᱱᱟᱢ ᱠᱚᱴᱷᱮᱱ ᱱᱮᱦᱚᱸᱨ ᱫᱚ